ᱤᱧᱟᱹᱜ ᱵᱮᱱᱟᱣ ᱡᱚᱢᱟᱜ ᱮᱴᱟᱜ ᱠᱚ ᱠᱩᱥᱤᱭᱟᱜ ᱠᱷᱟᱱ ᱫᱚ ᱟᱹᱰᱤ ᱠᱚ ᱥᱟᱨᱦᱟᱣᱤᱧᱟᱹ ᱚᱱᱟ ᱠᱷᱟᱹᱛᱤᱨ ᱤᱧᱦᱚᱸ ᱟᱹᱰᱤ ᱨᱟᱹᱥᱠᱟᱹᱜᱤᱧ ᱵᱩᱡᱷᱟᱹᱣᱟ ᱟᱨᱠᱚ ᱠᱩᱞᱤᱭᱤᱧᱟᱹ ᱡᱮ ᱪᱮᱫ ᱞᱮᱠᱟᱢ ᱵᱮᱱᱟᱣ ᱠᱮᱜᱼᱟ ᱟᱹᱰᱤᱜᱮ ᱥᱤᱵᱤᱞ ᱠᱟᱱ ᱫᱚ ᱟᱨ ᱟᱹᱰᱤᱜᱮ ᱢᱚᱡᱽ ᱵᱩᱡᱷᱟᱹᱜ ᱠᱟᱱ ᱫᱚ ᱚᱱᱟ ᱟᱞᱮᱦᱚᱸ ᱠᱟᱹᱴᱤᱡ ᱞᱟᱹᱭ ᱟᱞᱮᱢᱮ ᱟᱨᱫᱚ ᱚᱱᱟ ᱠᱷᱟᱹᱛᱤᱨ ᱤᱧᱦᱚᱸ ᱩᱱᱠᱩᱧ ᱞᱟᱹᱭᱟᱠᱚᱣᱟ ᱡᱮ ᱪᱮᱫ ᱞᱮᱠᱟᱧ ᱵᱮᱱᱟᱣ ᱠᱮᱜᱼᱟ ᱪᱮᱫ ᱞᱮᱠᱟ ᱫᱚ ᱵᱟᱝ ᱚᱱᱟᱜᱮᱧ ᱞᱟᱹᱭ ᱥᱚᱫᱚᱨᱟᱠᱚᱣᱟ ᱡᱮ ᱪᱮᱫ ᱞᱮᱠᱟᱛᱮ ᱤᱧ ᱚᱱᱟ ᱨᱮᱥᱤᱯᱤᱧ ᱵᱮᱱᱟᱣ ᱠᱮᱜᱼᱟ ᱟᱨ ᱪᱮᱫ ᱠᱚ ᱪᱮᱫ ᱞᱮᱠᱟᱧ ᱞᱟᱜᱟᱣᱟ ᱚᱱᱟ ᱚᱱᱟ ᱨᱮᱥᱤᱯᱤᱨᱮ ᱚᱱᱟᱜᱮᱧ ᱞᱟᱹᱣ ᱥᱚᱫᱚᱨ ᱟᱠᱚᱣᱟ